ᱤᱧᱫᱚ ᱢᱤᱫᱴᱤᱡ ᱯᱟᱲᱦᱟᱣ ᱜᱤᱫᱽᱨᱟᱹ ᱠᱟᱹᱱᱟᱹᱧ ᱡᱮ ᱮᱰᱩᱠᱮᱥᱮᱱ ᱫᱚ ᱱᱚᱣᱟ ᱛᱮᱦᱚᱸ ᱤᱧᱤᱧ ᱠᱩᱥᱤᱭᱟᱜᱼᱟ ᱡᱮ ᱮᱰᱩᱠᱮᱥᱚᱱ ᱫᱚ ᱢᱤᱫᱴᱟᱹᱝ ᱟᱹᱰᱤ ᱞᱟᱹᱠᱛᱤ ᱥᱮ ᱢᱚᱦᱚᱛᱯᱩᱨ ᱜᱮᱭᱟ ᱪᱤᱠᱟᱹᱛᱮ ᱮᱰᱩᱠᱮᱥᱚᱱ ᱜᱮ ᱟᱵᱚᱣᱟᱜ ᱡᱤᱱᱫᱮᱜᱤ ᱨᱮ ᱡᱟᱦᱟᱸ ᱨᱚᱥᱱᱤ ᱥᱮ ᱡᱟᱦᱟᱸ ᱱᱚᱝᱠᱟ ᱟᱹᱰᱤ ᱢᱚᱦᱚᱛᱯᱩᱨᱱᱚ ᱤᱭᱟᱹ ᱡᱤᱱᱤᱥ ᱠᱚ ᱠᱟᱱᱟ ᱡᱮ ᱚᱱᱟ ᱢᱩᱫᱽᱨᱮ ᱤᱧ ᱮᱰᱩᱠᱮᱥᱚᱱ ᱛᱮᱫᱚ ᱱᱚᱣᱟ ᱥᱟᱱᱛᱟᱲᱤ ᱛᱮᱜᱮ ᱟᱹᱰᱤᱧ ᱠᱩᱥᱤᱭᱟᱜᱼᱟ ᱡᱟᱹᱥᱛᱤ ᱠᱷᱚᱱ ᱡᱟᱹᱥᱛᱤ ᱫᱚ ᱥᱟᱱᱛᱟᱲ ᱚᱞ ᱪᱤᱠᱤ ᱜᱤᱧ ᱠᱩᱥᱤᱭᱟᱜᱼᱟ ᱚᱱᱠᱟ ᱫᱚ ᱵᱟᱝ ᱠᱟᱱᱟ ᱡᱮ ᱤᱧ ᱦᱤᱱᱫᱤ ᱤᱝᱞᱤᱥ ᱵᱟᱹᱧ ᱠᱩᱥᱤᱭᱟᱜᱼᱟ ᱠᱩᱥᱤ ᱫᱚ ᱠᱩᱥᱤᱜᱮ ᱯᱟᱲᱦᱟᱣ ᱦᱚᱸᱧ ᱯᱟᱲᱦᱟᱜ ᱜᱮᱭᱟ ᱟᱨ ᱡᱟᱹᱥᱛᱤ ᱫᱚ ᱚᱞ ᱪᱤᱠᱤ ᱜᱮ ᱛᱚ ᱚᱱᱟᱜᱮ ᱚᱞ ᱪᱤᱠᱤ ᱯᱟᱲᱦᱟᱣ ᱫᱚ ᱱᱤᱦᱟᱹᱛ ᱜᱮ ᱞᱟᱹᱠᱛᱤᱜ ᱠᱟᱱᱟ ᱡᱟᱦᱟᱸ ᱡᱮ ᱟᱵᱚ ᱱᱚᱣᱟ ᱡᱷᱟᱲᱠᱷᱚᱸᱰ ᱯᱚᱱᱚᱛ ᱨᱮ ᱥᱮ ᱟᱭᱢᱟ ᱱᱚᱣᱟ ᱱᱤᱛᱚᱜ ᱵᱷᱟᱨᱚᱛ ᱨᱮᱦᱚᱸ ᱚᱞ ᱪᱤᱠᱤ ᱫᱚ ᱯᱟᱲᱦᱟᱣ ᱥᱮ ᱰᱤᱜᱽᱨᱤ ᱟᱨ ᱠᱟᱹᱢᱤ ᱦᱚᱸ ᱧᱟᱢᱚᱜ ᱠᱟᱱᱜᱮᱭᱟ ᱚᱱᱟ ᱠᱚᱜᱮ